ᱟᱪᱪᱷᱟ ᱟᱞᱮ ᱟᱞᱮ ᱜᱷᱟᱨᱚᱸᱡᱽ ᱨᱮᱫᱚ ᱤᱧ ᱜᱮᱠᱚ ᱤᱥᱤᱱ ᱵᱟᱥᱟᱝ ᱦᱚᱪᱚᱧᱟ ᱤᱧ ᱜᱮᱠᱚ ᱢᱤᱛᱤᱧᱟ ᱡᱮ ᱡᱤᱞ ᱦᱟᱹᱠᱩ ᱟᱲᱟᱜ ᱫᱟᱹᱞ ᱢᱟᱱᱮ ᱡᱚᱛᱚᱜᱮ ᱤᱧ ᱜᱮᱠᱚ ᱩᱛᱩ ᱦᱚᱪᱚᱭᱤᱧᱟᱹ ᱢᱟᱱᱮ ᱤᱧ ᱜᱮᱧ ᱩᱛᱩᱭᱟ ᱢᱟᱱᱮ ᱯᱮᱲᱟ ᱠᱚ ᱦᱮᱡ ᱞᱮᱱᱠᱷᱟᱡ ᱯᱮᱲᱟ ᱯᱚᱨᱵᱷᱩ ᱫᱚ ᱤᱧᱟᱹᱜ ᱤᱥᱤᱱ ᱵᱟᱥᱟᱝ ᱫᱚ ᱟᱹᱰᱤᱜᱟᱱ ᱤᱧᱟᱹᱜ ᱤᱥᱤᱱ ᱵᱟᱥᱟᱝ ᱜᱮᱠᱚ ᱠᱩᱥᱤᱭᱟᱜᱼᱟ ᱟᱫᱚ ᱟᱲᱟᱜ ᱫᱚᱧ ᱟᱲᱟᱜ ᱵᱷᱟᱡᱟ ᱫᱚᱧ ᱵᱷᱟᱯᱟᱣ ᱞᱟᱦᱟᱭᱫᱟ ᱵᱷᱟᱯᱟᱣ ᱠᱟᱛᱮ ᱛᱟᱨᱯᱚᱨᱮ ᱨᱟᱹᱥᱩᱱ ᱟᱨ ᱢᱟᱹᱨᱤᱪ ᱞᱟᱦᱟᱨᱮ ᱥᱩᱱᱩᱢᱤᱧ ᱫᱩᱞᱼᱟ ᱛᱟᱨᱯᱚᱨᱮ ᱢᱟᱹᱨᱤᱪ ᱟᱨ ᱨᱟᱹᱥᱩᱱ ᱤᱧ ᱠᱷᱟᱫᱽᱞᱮᱭᱟ ᱛᱟᱨᱯᱚᱨᱮᱧ ᱪᱷᱟᱱᱠᱟᱣᱟ ᱮᱠᱫᱚᱢᱤᱧ ᱜᱷᱟᱱᱴᱟ ᱯᱷᱟᱲ ᱯᱷᱟᱹᱲᱭᱟᱹᱭᱟ ᱛᱟᱨᱯᱚᱨᱮ ᱡᱤᱞ ᱩᱛᱩ ᱨᱮᱫᱚᱧ ᱞᱟᱜᱟᱣᱫᱟ ᱞᱟᱦᱟ ᱛᱤᱧ ᱠᱷᱟᱫᱽᱞᱮᱭᱮᱫᱟ ᱯᱮᱸᱭᱟᱡᱽ ᱤᱧ ᱠᱷᱟᱫᱽᱞᱮᱭᱮᱫᱟ ᱯᱮᱸᱭᱟᱡᱽ ᱠᱷᱟᱫᱽᱞᱮ ᱵᱟᱲᱟ ᱠᱟᱛᱮ ᱛᱟᱨᱯᱚᱨᱮ ᱢᱟᱹᱨᱤᱪ ᱢᱚᱥᱞᱟ ᱨᱟᱹᱥᱩᱱ ᱠᱚ ᱟᱫᱷᱮ ᱠᱚ ᱚᱱᱟ ᱨᱤᱫᱽ ᱠᱟᱛᱮ ᱚᱱᱟᱨᱮᱧ ᱞᱟᱜᱟᱣᱮᱫᱟ ᱞᱟᱜᱟᱣ ᱵᱟᱲᱟ ᱠᱟᱛᱮ ᱜᱷᱟᱱᱴᱟᱭᱫᱟ ᱜᱷᱟᱱᱴᱟ ᱵᱟᱲᱟ ᱠᱟᱛᱮ ᱫᱚ ᱛᱟᱨᱯᱚᱨᱮ ᱫᱚ ᱚᱱᱟ ᱡᱤᱞ ᱤᱧ ᱵᱷᱚᱨᱟᱣᱫᱟ ᱚᱱᱟ ᱡᱤᱞ ᱵᱷᱚᱨᱟᱣ ᱠᱟᱛᱮ ᱮᱢᱚᱱᱤᱧ ᱜᱷᱟᱱᱴᱟᱭᱟᱹᱧ ᱜᱷᱟᱱᱴᱟᱭᱟᱹᱧ ᱜᱷᱟᱱᱴᱟᱭᱟᱹᱧ ᱟᱹᱰᱤ ᱜᱷᱟᱹᱲᱤᱡ ᱜᱷᱟᱱᱴᱟ ᱜᱷᱟᱱᱴᱟ ᱜᱷᱟᱱᱴᱟᱛᱮ ᱛᱟᱨᱯᱚᱨᱮ ᱛᱷᱚᱲᱟ ᱜᱟᱱᱤᱧ ᱫᱟᱜ ᱟᱫᱟ ᱛᱷᱚᱲᱟᱜᱟᱱ ᱫᱟᱜ ᱯᱚᱨᱮ ᱫᱚ ᱛᱟᱨᱯᱚᱨᱮᱧ ᱯᱚᱴᱚᱢ ᱠᱟᱫᱟ ᱯᱚᱴᱚᱢ ᱵᱟᱲᱟ ᱠᱟᱛᱮ ᱟᱵᱟᱨ ᱢᱤᱫ ᱜᱷᱟᱹᱲᱤ ᱯᱚᱨᱮ ᱚᱴᱟᱜᱟᱹᱧ ᱚᱴᱟᱜ ᱵᱟᱲᱟ ᱠᱟᱛᱮ ᱟᱵᱟᱨᱤᱧ ᱜᱷᱟᱱᱴᱭᱟ ᱠᱟᱡᱟᱠ ᱛᱮ ᱜᱷᱟᱱᱴᱟᱭᱟᱹᱧ ᱜᱷᱟᱱᱴᱟᱭᱟᱹᱧ ᱜᱷᱟᱱᱴᱟ ᱵᱟᱲᱟ ᱠᱟᱛᱮ ᱟᱨᱦᱚᱸ ᱛᱷᱚᱲᱟ ᱜᱟᱱᱤᱡ ᱫᱟᱜ ᱟᱜᱼᱟ ᱚᱱᱟ ᱫᱟᱜ ᱤᱧ ᱛᱮᱱ ᱠᱟᱜᱼᱟ ᱛᱮᱱ ᱵᱟᱲᱟ ᱠᱟᱛᱮ ᱟᱵᱟᱨ ᱛᱮ ᱢᱤᱫ ᱜᱷᱟᱹᱲᱤ ᱯᱚᱨᱮᱧ ᱚᱴᱟᱜᱟ ᱛᱟᱨᱯᱚᱨᱮ ᱜᱷᱟᱱᱴᱟᱭᱟᱹᱧ ᱜᱷᱟᱱᱴᱟᱭᱟᱹᱧ ᱟᱹᱰᱤ ᱜᱷᱟᱹᱲᱤᱡ ᱮᱠᱫᱚᱢ ᱤᱧ ᱠᱚᱥᱟᱣ ᱠᱮᱫᱟ ᱠᱚᱥᱟᱣ ᱯᱚᱨᱮ ᱟᱵᱟᱨ ᱤᱧ ᱫᱟᱜ ᱟᱫᱟ ᱫᱟᱜ ᱵᱟᱲᱟ ᱠᱟᱛᱮ ᱠᱟᱡᱟᱠ ᱛᱮ ᱦᱮᱰᱮᱡᱱᱟ ᱦᱮᱰᱮᱡ ᱦᱮᱰᱮᱡ ᱛᱮ ᱜᱟᱨᱚᱭᱱᱟ ᱠᱚᱥᱟ ᱢᱟᱝᱥᱚ ᱮᱠᱫᱚᱢ ᱠᱚᱥᱟ ᱠᱚᱥᱟ ᱦᱩᱭᱱᱟ ᱛᱟᱨᱯᱚᱨᱮ ᱚᱱᱟ ᱫᱩᱧ ᱯᱷᱮᱰ ᱠᱮᱫᱟ ᱯᱷᱮᱰ ᱵᱟᱲᱟ ᱠᱟᱛᱮ ᱛᱟᱨᱯᱚᱨᱮ ᱫᱟᱹᱞ ᱤᱧ ᱪᱚᱸᱫᱟ ᱠᱮᱫᱟ ᱫᱟᱹᱞ ᱦᱚᱸ ᱠᱟᱡᱟᱠ ᱛᱮ ᱦᱮᱰᱮᱡ ᱱᱟ ᱦᱮᱰᱮᱡ ᱠᱟᱛᱮ ᱤᱥᱤᱱ ᱱᱟ ᱤᱥᱤᱱ ᱵᱟᱲᱟ ᱠᱟᱛᱮ ᱚᱱᱟ ᱫᱟᱹᱞ ᱜᱷᱟᱱᱴᱟᱣ ᱟᱛᱮᱜ ᱮᱠᱫᱚᱢ ᱤᱧ ᱜᱷᱟᱱᱴᱟ ᱜᱩᱰᱟᱹ ᱠᱮᱫᱟ ᱜᱷᱟᱱᱴᱟ ᱜᱩᱰᱟᱹ ᱵᱟᱲᱟ ᱠᱟᱛᱮ ᱛᱟᱨᱯᱚᱨᱮ ᱮᱠᱫᱚᱢ ᱫᱟᱹᱞ ᱨᱟᱥᱮᱧ ᱛᱮᱭᱟᱨᱟ ᱫᱟᱹᱞ ᱨᱟᱥᱮ ᱯᱚᱨᱤᱢᱟᱱ ᱢᱚᱛᱳ ᱵᱩᱞᱩᱝ ᱥᱟᱥᱟᱝ ᱚᱱᱠᱟ ᱠᱚ ᱡᱚᱛᱚᱧ ᱞᱟᱜᱟᱣᱫᱟ ᱞᱟᱜᱟᱣ ᱵᱟᱲᱟ ᱠᱟᱛᱮ ᱛᱟᱨᱯᱚᱨᱮ ᱜᱟᱢᱞᱟ ᱨᱤᱧ ᱫᱩᱞ ᱠᱮᱫᱟ ᱞᱩ ᱵᱟᱲᱟ ᱠᱟᱛᱮ ᱞᱩᱭᱦᱟᱹᱧ ᱫᱤᱯᱟᱹᱣ ᱠᱮᱫᱟ ᱞᱩᱭᱦᱟᱹ ᱫᱷᱤᱯᱟᱹᱣ ᱵᱟᱲᱟ ᱠᱟᱛᱮ ᱠᱷᱟᱫᱽᱞᱮ ᱠᱤᱫᱟᱹᱧ ᱢᱟᱹᱨᱤᱪ ᱯᱮᱸᱭᱟᱡᱽ ᱢᱟᱹᱨᱤᱪ ᱯᱮᱸᱭᱟᱡᱽ ᱠᱷᱟᱫᱽᱞᱮ ᱠᱟᱛᱮ ᱱᱟᱥᱮᱭᱟᱜ ᱤᱥᱤᱱ ᱧᱚᱜ ᱱᱟ ᱛᱟᱨᱯᱚᱨᱮᱧ ᱠᱷᱟᱫᱽᱞᱮ ᱠᱮᱫᱟ ᱮᱠᱫᱚᱢ ᱯᱟᱸᱪ ᱯᱷᱚᱲᱚᱱ ᱯᱟᱸᱪ ᱯᱷᱚᱲᱚᱱ ᱞᱟᱜᱟᱣ ᱠᱟᱛᱮ ᱤᱧ ᱜᱷᱟᱱᱴᱟ ᱧᱚᱜ ᱠᱮᱫᱟ ᱜᱷᱟᱱᱴᱟ ᱧᱚᱜ ᱠᱟᱛᱮ ᱮᱢᱚᱱᱤᱧ ᱫᱩᱞ ᱠᱮᱫᱟ ᱥᱟᱰᱮᱭᱮᱱᱟ ᱪᱷᱚᱝ ᱜᱚᱰᱚᱼᱜᱚᱰᱚ ᱛᱟᱨᱯᱚᱨᱮ ᱮᱠᱫᱚᱢ ᱦᱮᱰᱮᱡ ᱠᱷᱟᱫᱽ ᱠᱷᱟᱫᱟᱣ ᱮᱱᱟ ᱠᱷᱟᱫᱽ ᱠᱷᱟᱫᱟᱣ ᱵᱟᱲᱟ ᱠᱟᱛᱮ ᱫᱚ ᱛᱟᱭᱚᱢ ᱛᱤᱧ ᱯᱷᱮᱰ ᱠᱮᱫᱟ ᱯᱷᱮᱰ ᱠᱟᱛᱮ ᱫᱚ ᱛᱟᱨᱯᱚᱨᱮ ᱫᱟᱠᱟ ᱞᱩ ᱦᱟᱹᱴᱤᱧ ᱠᱟᱛᱮ ᱡᱚᱢ ᱠᱮᱫᱟᱞᱮ ᱦᱟᱭᱨᱮ ᱟᱹᱰᱤ ᱥᱤᱵᱤᱞ